ᱱᱤᱭᱟᱹ ᱢᱟᱞᱫᱟ ᱠᱚᱨᱮ ᱫᱚ ᱡᱩᱣᱟᱹᱱ ᱠᱚ ᱡᱷᱚᱛᱚ ᱨᱚᱠᱚᱢ ᱯᱟᱲᱦᱟᱣ ᱨᱮᱠᱚ ᱠᱳᱞᱮᱫ ᱠᱚᱣᱟ ᱠᱤᱱᱛᱩ ᱚᱠᱚᱭ ᱜᱮ ᱵᱟᱠᱚ ᱯᱩᱨᱟᱹᱣ ᱫᱟᱲᱮᱭᱟᱜ ᱠᱟᱱᱟ ᱯᱟᱲᱦᱟᱣ ᱛᱟᱞᱟᱨᱮ ᱟᱭᱢᱟ ᱨᱚᱠᱚᱢ ᱮᱸᱴᱠᱮᱴᱚᱬᱮ ᱚᱱᱟ ᱮᱸᱴᱠᱮᱴᱚᱬᱮ ᱫᱚ ᱦᱩᱭᱩᱜ ᱠᱟᱱᱟ ᱠᱟᱹᱣᱰᱤ ᱟᱱᱟᱴ ᱚᱠᱚᱭ ᱫᱚ ᱟᱹᱣᱨᱤ ᱯᱟᱲᱦᱟᱣ ᱢᱚᱠᱚᱧ ᱨᱮᱜᱮ ᱠᱟᱹᱢᱤ ᱠᱷᱟᱹᱴᱩᱣᱟᱹ ᱢᱟᱱᱮ ᱵᱟᱦᱨᱮ ᱯᱚᱱᱚᱛ ᱛᱮ ᱠᱟᱹᱢᱤ ᱪᱟᱞᱟᱜ ᱵᱟᱦᱨᱮ ᱫᱤᱥᱚᱢ ᱠᱟᱹᱢᱤ ᱪᱟᱞᱟᱜ ᱮᱴᱟᱜ ᱯᱚᱱᱚᱛ ᱛᱮ ᱠᱟᱹᱢᱤ ᱪᱟᱞᱟᱜ ᱚᱱᱠᱟᱱ ᱧᱮᱞᱚᱜᱚᱜ ᱠᱟᱱᱟ ᱟᱨ ᱚᱱᱟ ᱠᱚ ᱠᱷᱚᱱᱟᱜ ᱛᱮ ᱯᱟᱲᱦᱟᱣ ᱦᱚᱸᱠᱚ ᱰᱷᱤᱞᱟᱹᱣᱫᱟ ᱟᱨ ᱚᱲᱟᱜ ᱠᱚᱨᱮ ᱜᱚᱜᱚᱼᱵᱟᱵᱟ ᱢᱚᱡᱽᱛᱮ ᱵᱟᱠᱚ ᱟᱹᱠᱤᱞ ᱥᱮ ᱵᱟᱝ ᱯᱟᱲᱦᱟᱣ ᱠᱚ ᱠᱷᱚᱱᱟᱜ ᱛᱮ ᱩᱱᱠᱩᱨᱮᱱ ᱟᱠᱚ ᱨᱮᱱ ᱜᱤᱫᱽᱨᱟᱹ ᱢᱚᱡᱽᱛᱮ ᱵᱟᱠᱚ ᱜᱟᱭᱤᱰ ᱫᱟᱲᱮ ᱟᱠᱚ ᱠᱟᱱᱟ ᱵᱟᱠᱚ ᱪᱮᱫ ᱦᱚᱪᱚ ᱫᱟᱲᱮ ᱟᱠᱚ ᱠᱟᱱᱟ ᱟᱨᱦᱚᱸ ᱡᱚᱫᱤ ᱱᱩᱠᱩ ᱴᱷᱤᱠ ᱰᱟᱦᱟᱨᱛᱮ ᱵᱟᱠᱚ ᱪᱟᱞᱟᱜᱼᱟ ᱛᱟᱦᱚᱞᱮ ᱵᱷᱚᱵᱤᱥᱥᱚᱛ ᱡᱤᱵᱚᱱ ᱨᱮ ᱩᱱᱠᱩ ᱟᱠᱚᱨᱮᱱ ᱜᱤᱫᱽᱨᱟᱹᱼᱯᱤᱫᱽᱨᱟᱹ ᱢᱚᱡᱽᱛᱮ ᱵᱟᱠᱚ ᱯᱟᱲᱦᱟᱣ ᱦᱚᱪᱚ ᱫᱟᱲᱮᱭᱟ ᱠᱚᱣᱟ ᱟᱨ ᱚᱱᱟ ᱠᱚ ᱠᱚᱨᱟᱣ ᱠᱟᱛᱮᱫ ᱦᱚᱸ ᱢᱤᱫᱴᱟᱱ ᱢᱤᱫᱴᱟᱱ ᱟᱱᱟᱴ ᱧᱮᱞᱚᱜ ᱠᱟᱱᱟ ᱡᱮ ᱠᱟᱹᱢᱤ ᱥᱮ ᱟᱨᱡᱟᱣ ᱥᱚᱨᱠᱟᱨ ᱯᱚᱱᱚᱛ ᱠᱷᱚᱡ ᱥᱚᱨᱠᱟᱨ ᱯᱟᱦᱴᱟ ᱠᱷᱚᱡ ᱠᱟᱹᱢᱤ ᱵᱟᱠᱚ ᱮᱢᱟ ᱠᱚ ᱠᱟᱱᱟ ᱠᱟᱹᱢᱤ ᱵᱟᱠᱚ ᱧᱟᱢᱫᱟ ᱚᱱᱟ ᱠᱚ ᱟᱱᱟᱴ ᱞᱮᱠᱟᱱᱟᱜ ᱛᱮ ᱡᱤᱭᱚᱱ ᱠᱚ ᱡᱩᱣᱟᱹᱱ ᱠᱚ ᱵᱟᱠᱚ ᱯᱟᱲᱦᱟᱣ ᱫᱟᱲᱮᱭᱟᱜ ᱠᱟᱱᱟ ᱞᱟᱦᱟ ᱥᱮᱫ